ᱟᱹᱞᱤᱧᱫᱚ ᱦᱩᱰᱤᱧ ᱠᱷᱚᱱᱜᱮ ᱚᱞᱚᱜ ᱯᱟᱲᱦᱟᱣᱫᱚ ᱟᱹᱰᱤᱜᱮᱞᱤᱧ ᱠᱩᱥᱤᱭᱟᱜᱼᱟ ᱟᱨ ᱤᱧ ᱜᱚᱜᱚᱼᱵᱟᱵᱟ ᱛᱟᱹᱠᱤᱱᱦᱚᱸ ᱟᱹᱞᱤᱧᱠᱤᱱ ᱚᱞᱚᱜ ᱯᱟᱲᱦᱟᱣ ᱞᱟᱹᱜᱤᱫ ᱠᱤᱱ ᱠᱳᱥᱤᱥᱟᱠᱟᱜᱼᱟ

ᱟᱨ ᱟᱹᱭᱩᱵᱫᱚ

ᱚᱱᱟ ᱯᱚᱨᱮ ᱫᱚ

ᱯᱟᱲᱦᱟᱣ ᱠᱟᱛᱮᱫ ᱥᱮᱬᱟ ᱦᱚᱲᱞᱤᱧ ᱵᱮᱱᱟᱜ ᱢᱟ ᱚᱱᱟ ᱩᱭᱦᱟᱹᱨ ᱫᱤᱥᱟᱹᱨᱮ ᱢᱮᱱᱟᱜᱼᱟ ᱛᱳ ᱵᱮᱥ ᱛᱮᱞᱤᱧ ᱯᱟᱲᱦᱟᱜ ᱠᱷᱟᱱ ᱵᱮᱥ ᱞᱮᱠᱟ ᱥᱮᱪᱮᱫᱦᱚᱸ ᱧᱟᱢᱚᱜᱼᱟ ᱟᱨ ᱥᱮᱬᱟ ᱦᱚᱲᱦᱚᱸ ᱵᱮᱱᱟᱜ ᱨᱮᱱᱟᱜ ᱩᱭᱦᱟᱹᱨ ᱢᱮᱱᱟᱜᱼᱟ ᱟᱨ ᱜᱚᱜᱚᱼᱵᱟᱵᱟ ᱛᱟᱹᱠᱤᱱ ᱡᱟᱦᱟᱸᱞᱮᱠᱟ ᱟᱹᱞᱤᱧᱠᱤᱱ ᱯᱟᱲᱦᱟᱣ ᱦᱚᱪᱚᱠᱮᱫ ᱞᱤᱧᱟᱹ ᱴᱟᱠᱟᱼᱯᱚᱭᱥᱟ ᱠᱤᱱ ᱮᱢᱟᱜ ᱞᱤᱧᱟᱹ ᱚᱱᱠᱟᱜᱮ ᱟᱹᱞᱤᱧᱦᱚᱸ ᱥᱮᱬᱟ ᱦᱚᱲ ᱵᱮᱱᱟᱣ ᱠᱟᱛᱮᱫ ᱟᱹᱠᱤᱱᱞᱤᱧ ᱡᱚᱛᱚᱱ ᱠᱤᱱᱟᱹ ᱟᱨ ᱚᱲᱟᱜᱼᱫᱩᱣᱟᱹᱨ ᱨᱤᱱ ᱯᱚᱨᱤᱵᱟᱨ ᱠᱚᱞᱤᱧ ᱧᱮᱞ ᱠᱚᱣᱟ ᱟᱹᱞᱤᱧᱟᱜ ᱩᱭᱦᱟᱹᱨᱫᱚ ᱯᱟᱲᱦᱟᱣ ᱦᱚᱸᱞᱤᱧ ᱯᱟᱲᱦᱟᱜ ᱢᱟ ᱟᱨ ᱚᱲᱟᱜᱥᱮᱫ ᱫᱚ ᱠᱟᱹᱢᱤ ᱦᱚᱸᱞᱤᱧ ᱧᱮᱞᱢᱟ ᱟᱨ ᱵᱟᱱᱟᱨ ᱥᱮᱫ ᱜᱮᱞᱤᱧ ᱧᱮᱞ ᱫᱟᱲᱮᱭᱟᱜ ᱢᱟ ᱟᱨ ᱱᱮᱛᱟᱨ ᱫᱚ ᱥᱚᱢᱟᱡᱽᱨᱮ ᱱᱚᱠᱨᱤᱠᱚ ᱵᱟᱝ ᱛᱟᱦᱮᱱ ᱠᱷᱟᱱ ᱫᱚ ᱴᱟᱠᱟᱼᱯᱩᱭᱥᱟᱹ ᱠᱚᱦᱚᱸ ᱵᱟᱭ ᱧᱟᱢᱚᱜ ᱠᱟᱱᱟ ᱪᱟᱥ ᱦᱩᱲᱩᱠᱚ ᱪᱟᱥ ᱛᱮᱫᱚ ᱟᱹᱥᱩᱞᱚᱜ ᱫᱚ ᱟᱹᱰᱤ ᱢᱩᱥᱠᱤᱞ ᱜᱮᱭᱟ ᱚᱱᱟᱛᱮ ᱴᱟᱠᱟᱼᱯᱩᱭᱥᱟᱹ ᱛᱟᱦᱮᱱᱫᱚ ᱟᱹᱰᱤ ᱞᱟᱹᱠᱛᱤ ᱜᱮᱭᱟ ᱚᱱᱟ ᱛᱮᱞᱤᱧ ᱢᱮᱱᱟ ᱱᱚᱠᱨᱤᱫᱚ ᱟᱹᱰᱤ ᱞᱟᱹᱠᱛᱤ ᱜᱮᱭᱟ ᱚᱱᱟᱛᱮ ᱟᱹᱞᱤᱧᱟᱜ ᱩᱭᱦᱟᱹᱨ ᱫᱚ ᱯᱟᱲᱦᱟᱣ ᱠᱟᱛᱮᱫ ᱥᱮᱬᱟ ᱦᱚᱲᱤᱧ ᱵᱮᱱᱟᱜ ᱢᱟ ᱟᱨ ᱚᱲᱟᱜᱨᱮᱱ ᱯᱚᱨᱤᱵᱟᱨ ᱠᱚᱦᱚᱸᱞᱤᱧ ᱧᱮᱞᱠᱚ ᱢᱟ ᱤᱱᱟᱹᱜᱮ